ᱟᱞᱮ ᱚᱲᱟᱜ ᱨᱮ ᱵᱟᱯᱞᱟ ᱛᱟᱦᱮᱸ ᱠᱟᱱᱟ ᱢᱮᱱᱛᱮ ᱟᱹᱰᱤ ᱜᱟᱫᱮᱞ ᱦᱚᱲ ᱠᱚ ᱡᱟᱣᱨᱟ ᱞᱮᱱᱟ ᱟᱹᱰᱤ ᱵᱚᱛᱚᱨᱤᱧ ᱟᱹᱭᱠᱟᱹᱣ ᱮᱫ ᱛᱟᱦᱮᱱᱟ ᱪᱤᱠᱟᱹᱛᱮ ᱱᱚᱝᱠᱟ ᱫᱟᱠᱟ ᱩᱛᱩ ᱠᱟᱛᱮᱫ ᱤᱥᱤᱱ ᱵᱟᱥᱟᱝ ᱠᱟᱛᱮᱫ ᱡᱚᱢ ᱦᱚᱪᱚ ᱠᱚᱣᱟ ᱢᱮᱱᱛᱮ ᱞᱟᱹᱴᱩ ᱠᱟᱹᱴᱤᱡ ᱦᱚᱲ ᱟᱭᱢᱟ ᱞᱮᱠᱟᱱ ᱦᱚᱲ ᱠᱚ ᱛᱟᱦᱮᱸ ᱠᱟᱱᱛᱮ ᱟᱭᱢᱟ ᱞᱮᱠᱟᱱ ᱞᱟᱹᱴᱩ ᱠᱟᱹᱴᱤᱡ ᱦᱚᱲ ᱞᱮᱠᱟ ᱠᱟᱛᱮᱫ ᱱᱚᱰᱮᱧ ᱡᱚᱢ ᱦᱚᱪᱚ ᱠᱮᱜ ᱠᱚᱣᱟ ᱩᱱᱠᱩ ᱠᱚ ᱢᱮᱱᱫᱟ ᱟᱹᱰᱤ ᱦᱩᱭ ᱠᱟᱱᱟ ᱢᱟᱹᱭ ᱱᱚᱝᱠᱟ ᱫᱚ ᱟᱹᱰᱤ ᱢᱚᱡᱽ ᱥᱤᱵᱤᱞ ᱠᱟᱱᱟ ᱚᱱᱟᱛᱮ ᱤᱧᱫᱚ ᱩᱱᱠᱩᱣᱟᱜ ᱠᱟᱛᱷᱟ ᱟᱡᱚᱢ ᱛᱮ ᱟᱹᱰᱤ ᱜᱮ ᱨᱟᱹᱥᱠᱟᱹᱧ ᱵᱩᱡᱷᱟᱹᱣ ᱠᱮᱫ ᱛᱮ ᱟᱹᱰᱤ ᱩᱛ ᱥᱟᱦᱚᱧ ᱟᱹᱭᱠᱟᱹᱣ ᱠᱮᱜ ᱛᱮ ᱡᱚᱛᱚ ᱦᱚᱲ ᱜᱮᱠᱚ ᱢᱮᱱᱫᱟ ᱤᱭᱟᱹ ᱟᱹᱰᱤ ᱥᱟᱨᱦᱟᱣ ᱚᱱᱟ ᱠᱷᱟᱹᱛᱤᱨ ᱛᱮ ᱤᱧᱫᱚ